ᱤᱧ ᱫᱚ ᱥᱠᱩᱞ ᱠᱚᱨᱮ ᱥᱮ ᱠᱚᱞᱮᱡᱽ ᱠᱚᱨᱮ ᱦᱚᱸ ᱵᱤᱜᱽᱜᱟᱱ ᱡᱮᱴᱟ ᱠᱚ ᱢᱮᱛᱟᱜ ᱠᱟᱱ ᱡᱤᱵᱚᱱ ᱵᱤᱜᱽᱜᱟᱱ ᱚᱱᱟ ᱫᱚ ᱚᱱᱟ ᱥᱟᱵᱽᱡᱮᱠᱴ ᱫᱚ ᱤᱧ ᱟᱹᱰᱤᱧ ᱠᱩᱥᱤᱭᱟᱜ ᱠᱟᱱ ᱛᱟᱦᱮᱱᱚᱜᱼᱟ ᱪᱮᱫᱟᱜ ᱡᱮ ᱚᱱᱟ ᱫᱚ ᱟᱹᱰᱤ ᱟᱸᱴ ᱟᱵᱚ ᱦᱚᱲ ᱞᱤᱭᱮᱛᱮ ᱨᱩᱣᱟᱹ ᱦᱟᱹᱥᱩ ᱞᱤᱭᱮᱛᱮ ᱡᱟᱦᱟᱱᱟᱜ ᱡᱤᱱᱤᱥ ᱱᱤᱭᱮᱛᱮ ᱚᱱᱟ ᱵᱚᱭ ᱨᱮ ᱚᱞ ᱢᱮᱱᱟᱜᱼᱟ ᱟᱨ ᱚᱱᱟ ᱯᱟᱲᱦᱟᱣ ᱟᱡᱚᱢ ᱛᱮ ᱦᱚᱸ ᱤᱧ ᱟᱹᱰᱤ ᱢᱚᱡᱽ ᱤᱧ ᱟᱹᱭᱠᱟᱹᱣᱟ ᱥᱮ ᱠᱤᱝᱵᱟ ᱢᱚᱡᱽ ᱤᱧ ᱵᱩᱡᱷᱟᱹᱣᱟ ᱛᱚ ᱚᱱᱟᱛᱮ ᱤᱧ ᱫᱚ ᱚᱱᱟ ᱵᱳᱭ ᱠᱚᱫᱚ ᱟᱹᱰᱤ ᱟᱸᱴ ᱜᱮᱧ ᱠᱩᱥᱤᱭᱟ ᱠᱟᱱ ᱛᱟᱦᱮᱱᱚᱜᱼᱟ ᱥᱮ ᱢᱟᱥᱴᱟᱨ ᱠᱚᱦᱚᱸ ᱞᱟᱹᱭᱟᱠᱚ ᱟᱹᱰᱤ ᱢᱚᱡᱽ ᱠᱚ ᱵᱩᱡᱷᱟᱹᱣᱟᱧ ᱠᱟᱱ ᱛᱟᱦᱮᱱᱚᱜᱼᱟ ᱟᱨ ᱩᱱᱠᱩ ᱤᱧ ᱵᱩᱡᱷᱟᱹᱣ ᱠᱟᱛᱮ ᱤᱧ ᱦᱚᱸ ᱟᱹᱰᱤ ᱠᱩᱥᱤᱧ ᱟᱹᱭᱠᱟᱹᱣ ᱠᱟᱜᱼᱟ ᱠᱟᱨᱚᱱ ᱤᱧ ᱚᱱᱟ ᱟᱹᱰᱤ ᱡᱟᱹᱥᱛᱤᱧ ᱪᱚᱨᱪᱟᱭᱮᱫ ᱠᱟᱱ ᱛᱟᱦᱮᱱᱚᱜᱼᱟ ᱚᱱᱟᱛᱮ ᱤᱧᱟᱹᱜ ᱢᱮᱱ ᱥᱟᱵᱽᱡᱮᱠᱴ ᱞᱮᱠᱟ ᱛᱮᱫᱚ ᱡᱤᱵᱚᱱ ᱵᱤᱜᱽᱜᱟᱱ ᱜᱮ ᱛᱟᱦᱮᱸ ᱠᱟᱱ ᱛᱤᱧᱟᱹ ᱟᱨ ᱚᱱᱟ ᱜᱮ ᱱᱤᱛᱚᱜ ᱦᱚᱸᱧ ᱫᱚᱦᱚ ᱟᱹᱜᱩ ᱟᱠᱟᱫᱟ